ᱡᱚᱦᱟᱨ ᱜᱮ ᱱᱚᱣᱟᱫᱚᱻ ᱠᱤᱻ ᱡᱚᱢᱟᱴᱳ ᱚᱱᱞᱟᱭᱤᱱ ᱡᱟᱦᱟᱸᱭ ᱤᱭᱟᱹ ᱡᱚᱢᱟᱜ ᱯᱮ ᱥᱟᱯᱞᱟᱭ ᱮᱫᱟ ᱚᱱᱟ ᱥᱮᱱᱴᱟᱨ ᱠᱟᱱᱟ ᱛᱳ ᱟᱹᱞᱤᱧ ᱡᱮ ᱡᱟᱦᱟᱸ ᱡᱚᱢᱟᱞᱤᱧ ᱚᱰᱟᱨᱞᱮᱫ ᱡᱟᱦᱟᱸ ᱡᱮ ᱯᱤᱡᱟ ᱦᱟᱴ ᱠᱚ ᱢᱮᱛᱟᱜᱠᱟᱱ ᱟᱨ ᱚᱱᱟᱫᱚ ᱪᱟᱭᱱᱤᱥ ᱠᱷᱟᱵᱟᱨ ᱡᱟᱦᱟᱸ ᱡᱮᱠᱚ ᱢᱮᱛᱟᱜ ᱠᱟᱱᱟ ᱢᱳᱢᱳ ᱪᱤᱠᱮᱱ ᱢᱳᱢᱳ ᱱᱚᱣᱟᱠᱚ ᱡᱟᱦᱟᱸᱠᱚ ᱚᱱᱟ ᱠᱚᱞᱤᱧ ᱚᱰᱟᱨ ᱞᱮᱫᱟ ᱚᱱᱟᱠᱚ ᱵᱟᱝ ᱦᱩᱭᱠᱟᱱᱟ ᱛᱚ ᱚᱱᱟ ᱟᱹᱞᱤᱧ ᱡᱟᱦᱟᱸ ᱱᱚᱣᱟ ᱚᱰᱟᱨ ᱟᱹᱞᱤᱧ ᱠᱮᱱᱥᱮᱞ ᱠᱟᱛᱟᱞᱤᱧ ᱯᱮ ᱵᱟᱲᱮ